ᱟᱛᱳ ᱟᱨ ᱥᱟᱦᱟᱨ ᱴᱚᱴᱷᱟ ᱠᱷᱚᱱ ᱜᱮᱢ ᱠᱷᱮᱞᱳᱰ ᱢᱩᱫᱽᱨᱮ ᱵᱷᱮᱜᱟᱨ ᱫᱚ ᱟᱹᱰᱤ ᱟᱭᱢᱟ ᱢᱮᱱᱟᱜᱼᱟ ᱪᱮᱫᱟᱜ ᱥᱮ ᱟᱛᱳᱨᱮᱱ ᱜᱤᱫᱽᱨᱟᱹ ᱠᱚᱫᱚ ᱡᱟᱹᱥᱛᱤ ᱠᱟᱛᱮ ᱠᱚᱞᱚᱢᱵᱤᱥ ᱜᱮᱞᱞᱤ ᱠᱟᱪᱤ ᱟᱸᱜᱟᱨ ᱠᱟᱞᱤ ᱫᱷᱟᱯᱯᱟ ᱠᱟᱵᱟᱰᱤ ᱞᱚᱠᱷᱟ ᱜᱩᱴᱤ ᱟᱨ ᱟᱛᱟᱯᱟᱛᱟ ᱠᱤ ᱯᱟᱛᱟ ᱚᱱᱟ ᱠᱚᱵᱚᱱ ᱮᱱᱮᱡ ᱟ ᱟᱨ ᱥᱟᱦᱟᱨ ᱵᱟᱡᱟᱨ ᱨᱮᱱ ᱜᱤᱫᱽᱨᱟᱹ ᱠᱚᱫᱚ ᱵᱮᱥ ᱵᱮᱥ ᱥᱴᱮᱰᱤᱭᱟᱢ ᱨᱮ ᱫᱤᱱᱜᱮ ᱟᱠᱚ ᱫᱚ ᱴᱨᱮᱱᱤᱝ ᱞᱟᱹᱜᱤᱫ ᱠᱚ ᱪᱟᱞᱟᱜᱼᱟ ᱟᱨ ᱚᱱᱟ ᱠᱨᱤᱠᱮᱴ ᱠᱚ ᱦᱚᱠᱤ ᱵᱷᱚᱞᱤᱵᱚᱞ ᱵᱟᱥᱠᱮᱴ ᱵᱚᱞ ᱯᱷᱩᱴᱵᱚᱞ ᱠᱮᱨᱟᱢᱵᱚᱨᱰ ᱵᱮᱰᱢᱤᱱᱴᱮᱱ ᱮᱢᱟᱱ ᱠᱚ ᱟᱹᱰᱤ ᱟᱭᱢᱟ ᱞᱮᱠᱟᱱᱟᱜ ᱠᱚ ᱠᱷᱮᱞᱟ ᱟᱨ ᱚᱱᱟ ᱠᱚ ᱩᱱᱟᱹᱜ ᱡᱟᱹᱥᱛᱤ ᱫᱚ ᱠᱷᱮᱞ ᱨᱮᱦᱚᱸ ᱠᱚ ᱢᱟᱲᱟᱝ ᱥᱮᱫ ᱫᱚ ᱵᱟᱵᱚᱱ ᱞᱟᱦᱟ ᱫᱟᱲᱮᱭᱟᱜ ᱠᱟᱱᱟ ᱢᱮᱱᱠᱷᱟᱱ ᱱᱟᱦᱟᱜ ᱡᱩᱜᱽ ᱨᱮ ᱠᱟᱹᱡ ᱟᱵᱚ ᱦᱚᱸ ᱵᱟᱡᱟᱨ ᱥᱮᱜ ᱨᱤᱱ ᱦᱚᱲ ᱠᱚ ᱧᱮᱞ ᱛᱮ ᱟᱵᱚ ᱦᱚᱸ ᱠᱟᱹᱡ ᱵᱚᱱ ᱥᱤᱠᱠᱷᱤᱛ ᱠᱟᱱᱟ ᱚᱞ ᱯᱟᱲᱦᱟᱣ ᱠᱟᱛᱮ ᱦᱚᱸᱵᱚᱱ ᱥᱤᱠᱷᱤᱛ ᱧᱚᱜ ᱮᱱᱛᱮ ᱱᱟᱦᱟᱜ ᱫᱚ ᱟᱵᱚ ᱦᱚᱸ ᱵᱚᱞ ᱮᱱᱮᱡ ᱠᱚᱨᱮ ᱦᱚᱸ ᱞᱟᱴᱩ ᱥᱟᱹᱴ ᱵᱚ ᱞᱟᱜᱟᱣ ᱠᱟᱱ ᱨᱮᱦᱚᱸ ᱟᱵᱚ ᱫᱚ ᱠᱷᱟᱥᱤ ᱯᱟᱨᱟᱡᱽ ᱮᱢᱟᱱ ᱠᱚᱛᱮᱜᱮ ᱟᱵᱚᱣᱟᱜ ᱡᱟᱦᱟᱸ ᱠᱷᱮᱞ ᱨᱮᱱᱟᱜ ᱠᱩᱲᱟᱹᱭ ᱫᱚ ᱵᱚᱱ ᱡᱚᱢᱮᱫ ᱠᱚᱣᱟ ᱠᱷᱟᱥᱤ ᱯᱟᱨᱟᱡᱽ ᱠᱚ ᱮᱢᱟᱣ ᱵᱚᱱ ᱠᱟᱱᱟ ᱟᱨ ᱚᱱᱟ ᱠᱚᱛᱮᱜᱮ ᱟᱵᱚ ᱫᱚ ᱟᱵᱚᱣᱟᱜ ᱢᱟᱲᱟᱝᱥᱮᱫ ᱟᱵᱚ ᱫᱚ ᱵᱟᱵᱚᱱ ᱨᱟᱠᱟᱵ ᱫᱟᱲᱮᱭᱟᱜ ᱠᱟᱱᱟ ᱢᱮᱱᱠᱷᱟᱱ ᱵᱟᱡᱟᱨ ᱨᱤᱱ ᱦᱚᱲ ᱫᱚ ᱵᱮᱥ ᱵᱮᱥ ᱥᱴᱮᱰᱤᱭᱟᱢ ᱨᱮ ᱠᱷᱮᱞ ᱠᱟᱛᱮ ᱟᱠᱚ ᱫᱚ ᱟᱠᱚᱣᱟᱜ ᱩᱯᱨᱩᱢ ᱪᱮ ᱢᱟᱨᱟᱝ ᱦᱚᱲ ᱠᱚ ᱧᱮᱞᱚᱜ ᱠᱟᱱᱟ ᱚᱱᱟᱜᱮ ᱟᱛᱳ ᱟᱨ ᱥᱟᱦᱟᱨ ᱴᱚᱴᱷᱟ ᱠᱷᱚᱱ ᱜᱮᱢ ᱢᱩᱫᱽᱨᱮ ᱵᱷᱮᱜᱟᱨ ᱫᱚ ᱠᱟᱱᱟ